ᱨᱤᱞᱥ ᱤᱧ ᱠᱚᱨᱟᱣ ᱵᱟᱲᱟ ᱟᱠᱟᱫ ᱜᱮᱭᱟ ᱱᱤᱭᱟᱹ ᱱᱤᱭᱟᱹ ᱨᱤᱞᱥ ᱵᱮᱱᱟᱣ ᱞᱟᱹᱜᱤᱫ ᱫᱚ ᱵᱟᱨ ᱦᱚᱲ ᱛᱟᱦᱮᱱ ᱡᱟᱹᱨᱩᱲᱟ ᱢᱤᱫ ᱦᱚᱲ ᱫᱚ ᱯᱷᱳᱴᱳ ᱢᱤᱫ ᱦᱚᱲ ᱫᱚ ᱟᱹᱰᱤ ᱢᱚᱡᱽ ᱮ ᱠᱮᱢᱮᱨᱟ ᱢᱮᱭᱟ ᱢᱤᱫ ᱦᱚᱲ ᱫᱚ ᱟᱨ ᱟᱢ ᱫᱚ ᱚᱸᱰᱮ ᱟᱹᱰᱤ ᱢᱚᱡᱽ ᱨᱤᱞᱥ ᱮᱢ ᱵᱮᱱᱟᱣᱟ ᱵᱚᱞᱮ ᱰᱟᱱᱥ ᱟᱢ ᱥᱮ ᱟᱢ ᱠᱩᱥᱤ ᱡᱟᱦᱟᱸ ᱞᱮᱠᱟᱜᱮ ᱵᱚᱞᱮ ᱟᱹᱰᱤ ᱢᱚᱡᱽ ᱟᱹᱭᱠᱟᱹᱜᱼᱟ ᱟᱨ ᱤᱭᱟᱹ ᱤᱭᱟᱹ ᱞᱮᱠᱟ ᱵᱚᱞᱮ ᱟᱭᱢᱟ ᱨᱚᱠᱚᱢ ᱥᱮᱨᱮᱧ ᱢᱮᱱᱟᱜ ᱠᱟᱫᱟ ᱵᱚᱞᱮ ᱥᱮᱨᱮᱧ ᱦᱚᱸ ᱪᱮᱫ ᱞᱮᱠᱟᱢ ᱵᱷᱤᱰᱭᱳᱢ ᱰᱟᱱᱥᱼᱟ ᱥᱮ ᱰᱟᱱᱥ ᱟᱢ ᱥᱮᱢ ᱚᱱᱠᱟ ᱮᱠᱥᱮᱱ ᱮᱢ ᱩᱫᱩᱜᱟ ᱟᱹᱰᱤ ᱢᱚᱡᱽ ᱨᱤᱞᱥ ᱮᱢ ᱵᱮᱱᱟᱣᱟ ᱤᱧ ᱦᱚᱸ ᱨᱤᱞᱥ ᱤᱧ ᱵᱮᱱᱟᱣ ᱵᱟᱲᱟ ᱟᱠᱟᱫᱟ ᱵᱚᱞᱮ ᱟᱹᱰᱤ ᱢᱚᱡᱽ ᱤᱧ ᱟᱹᱭᱠᱟᱹᱣᱟ ᱵᱚᱞᱮ ᱨᱤᱞᱥ ᱵᱮᱱᱟᱣ ᱞᱟᱹᱜᱤᱫ ᱫᱚ ᱟᱹᱰᱤ ᱢᱚᱡᱽ ᱰᱟᱦᱟᱨ ᱠᱚᱨᱮ ᱥᱮ ᱰᱟᱦᱟᱨ ᱰᱟᱦᱟᱨ ᱛᱮᱢ ᱪᱟᱞᱟᱜᱼᱟ ᱥᱮ ᱤᱭᱟᱹ ᱰᱟᱦᱟᱨ ᱰᱟᱦᱟᱨ ᱛᱮᱢ ᱪᱟᱞᱟᱜ ᱟᱥᱮ ᱤᱭᱟᱹ ᱨᱮᱢ ᱟᱭᱢᱟ ᱨᱚᱠᱚᱢ ᱵᱩᱨᱩ ᱨᱮ ᱜᱟᱰᱟᱨᱮ ᱟᱭᱢᱟ ᱨᱚᱠᱚᱢ ᱨᱮ ᱨᱤᱞᱥ ᱵᱮᱱᱟᱜᱼᱟ ᱨᱤᱞᱥ ᱮᱢ ᱵᱮᱱᱟᱣ ᱫᱟᱲᱮᱭᱟᱜᱼᱟ ᱟᱹᱰᱤ ᱢᱚᱡᱽ ᱟᱹᱭᱠᱟᱹᱜᱼᱟ ᱨᱤᱞᱥ ᱵᱮᱱᱟᱣ ᱫᱚ ᱟᱨ ᱯᱷᱳᱴᱳ ᱦᱚᱸᱭ ᱢᱮᱛᱟᱢᱟ ᱱᱚᱝᱠᱟ ᱱᱚᱝᱠᱟ ᱪᱟᱞᱟᱜ ᱢᱮ ᱟᱨ ᱟᱹᱰᱤ ᱢᱚᱡᱽ ᱵᱚᱞᱮ ᱠᱮᱢᱮᱨᱟ ᱦᱚᱸ ᱠᱮᱢᱮᱨᱟ ᱢᱮᱱ ᱦᱚᱸ ᱞᱟᱹᱭ ᱟᱭ ᱢᱮ ᱵᱚᱞᱮ ᱱᱚᱝᱠᱟ ᱵᱚᱞᱮ ᱱᱚᱝᱠᱟ ᱱᱚᱝᱠᱟᱢ ᱜᱟᱞᱢᱟᱨᱟᱣ ᱟᱹᱞᱤᱧ ᱵᱚᱞᱮ ᱱᱚᱝᱠᱟ ᱱᱚᱝᱠᱟ ᱵᱷᱤᱰᱭᱳ ᱞᱟᱝ ᱵᱮᱱᱟᱣᱟ ᱵᱚᱞᱮ ᱨᱤᱞᱥ ᱞᱟᱝ ᱵᱮᱱᱟᱣᱟ ᱟᱫᱚ ᱩᱱᱤ ᱦᱚᱸᱭ ᱢᱮᱱᱟ ᱦᱮᱸ ᱪᱚᱞᱚ ᱛᱟᱦᱚᱞᱮ ᱱᱚᱰᱮ ᱵᱮᱱᱟᱣ ᱠᱟᱛᱮᱫ ᱟᱵᱟᱨ ᱦᱟᱱᱛᱮ ᱨᱮ ᱵᱮᱱᱟᱣ ᱢᱮ ᱟᱹᱰᱤ ᱢᱚᱡᱽ ᱵᱚᱞᱮ ᱟᱹᱭᱠᱟᱹᱜᱼᱟ ᱵᱚᱞᱮ ᱨᱤᱞᱥ ᱵᱮᱱᱟᱣ ᱫᱚ ᱟᱨ ᱵᱚᱞᱮ ᱦᱚᱲ ᱠᱚ ᱧᱮᱞᱟ ᱵᱚᱞᱮ ᱟᱹᱰᱤ ᱢᱚᱡᱽ ᱟᱹᱰᱤ ᱢᱚᱡᱽ ᱮᱢ ᱵᱮᱱᱟᱣ ᱠᱟᱫᱟ ᱨᱤᱞᱥ ᱪᱤᱠᱟᱹᱛᱮᱢ ᱵᱟᱲᱟᱭᱟ ᱠᱩᱞᱤ ᱢᱮᱭᱟᱭ ᱪᱤᱠᱟᱹᱛᱮᱢ ᱵᱟᱲᱟᱭ ᱠᱮᱫᱟ ᱵᱚᱞᱮ ᱟᱹᱰᱤ ᱢᱚᱡᱽ ᱟᱫᱚ ᱦᱮᱸ ᱵᱟᱨ ᱦᱚᱲ ᱛᱟᱦᱮᱱ ᱫᱚᱨᱠᱟᱨ ᱠᱟᱱᱟ ᱵᱚᱞᱮ ᱟᱫᱚ ᱯᱷᱳᱴᱳ ᱯᱷᱳᱴᱳ ᱦᱚᱸ ᱴᱷᱤᱠ ᱫᱚ ᱴᱷᱤᱠ ᱜᱮᱭᱟ ᱟᱫᱚ ᱵᱟᱨ ᱦᱚᱲ ᱛᱟᱦᱮᱱ ᱢᱮ ᱯᱷᱳᱴᱳ ᱞᱟᱹᱜᱤᱫ ᱟᱫᱚ ᱵᱚᱞᱮ ᱫᱟᱨᱮ ᱢᱟᱱᱮ ᱠᱮᱫᱟ ᱫᱟᱨᱮ ᱴᱷᱮᱱ ᱪᱟᱞᱟᱜ ᱢᱮ ᱚᱸᱰᱮ ᱠᱷᱚᱱ ᱯᱷᱳᱴᱳ ᱢᱮᱭᱟᱞᱮ ᱟᱫᱚ ᱨᱤᱞᱥ ᱞᱮᱠᱟ ᱫᱚ ᱵᱟᱝ ᱦᱩᱭᱩᱜᱼᱟ ᱚᱱᱟᱫᱚ ᱯᱷᱳᱴᱳ ᱫᱚ

ᱯᱷᱳᱴᱳ ᱦᱚᱸ ᱵᱚᱞᱮ ᱟᱹᱰᱤ ᱢᱚᱡᱽ ᱜᱮ ᱵᱚᱞᱮ ᱵᱩᱨᱩ ᱪᱮᱛᱟᱱ ᱨᱮ ᱫᱮᱡᱚᱜ ᱢᱮ ᱚᱸᱰᱮ ᱠᱚ ᱯᱷᱳᱴᱳ ᱢᱮᱭᱟ ᱦᱩᱱᱟᱹᱝ ᱥᱚᱰᱚᱜ ᱠᱚ ᱜᱟᱰᱟ ᱠᱚ ᱚᱸᱰᱮ ᱠᱷᱚᱱ ᱥᱤᱱ ᱟᱹᱰᱤ ᱢᱚᱡᱽ ᱧᱮᱞᱚᱜᱼᱟ ᱯᱷᱳᱴᱳ ᱠᱟᱛᱮᱫ ᱦᱚᱸ ᱟᱫᱚ ᱚᱱᱟ ᱥᱚᱨᱴ ᱵᱷᱤᱰᱭᱳ ᱞᱮᱠᱟᱱ ᱨᱤᱞᱥ ᱵᱷᱤᱰᱭᱳ ᱞᱮᱠᱟ ᱫᱚ ᱵᱟᱝ ᱦᱩᱭᱩᱜᱼᱟ ᱵᱚᱞᱮ ᱩᱱᱟᱹᱜ ᱢᱚᱡᱽ ᱫᱚ